ᱵᱚᱫᱚᱞ ᱤᱫᱤ ᱠᱟᱛᱮ ᱤᱧᱟᱜ ᱴᱚᱴᱷᱟᱨᱮ ᱦᱚᱭ ᱫᱟᱜ ᱪᱟᱥ ᱠᱟ ᱢᱤ ᱦᱚᱨᱟ ᱫᱚᱭ ᱮᱥᱮᱨ ᱟᱠᱟᱫᱟ ᱡᱮ ᱞᱮᱠᱟ ᱟᱹᱰᱤ ᱟᱸᱴ ᱥᱤᱛᱩᱝ ᱦᱚᱭ ᱵᱷᱟᱨᱰᱩ ᱟᱸᱴ ᱨᱟᱵᱟᱝ ᱟᱨ ᱟᱨᱮᱞ ᱡᱟᱹᱲᱤ ᱦᱩᱭ ᱞᱮᱱᱠᱷᱟᱱ ᱪᱟᱥ ᱟᱠᱟᱱ ᱦᱩᱲᱩ ᱠᱚᱦᱚᱸ ᱡᱚᱛᱷᱟᱛ ᱥᱟᱹᱦᱤᱡ ᱵᱟᱝ ᱦᱩᱭᱩᱜ ᱜᱮᱭᱟ ᱱᱚᱝᱠᱟᱱ ᱟᱱᱟᱴ ᱨᱮ ᱥᱟᱢᱟᱝ ᱥᱮ ᱦᱩᱭ ᱞᱮᱱᱠᱷᱟᱱ ᱥᱚᱨᱠᱟᱨ ᱴᱷᱮᱱ ᱟᱹᱰᱤ ᱚᱠᱛᱚ ᱜᱮ ᱠᱟᱹᱣᱰᱤ ᱜᱚᱲᱚᱥᱚᱯᱚᱦᱚᱫ ᱠᱚ ᱧᱟᱢᱚᱜ ᱜᱮᱭᱟ